ᱛᱮᱦᱤᱧ ᱟᱵᱚᱣᱟᱜ ᱥᱟᱶᱛᱟᱞᱤ ᱯᱟᱹᱨᱥᱤ ᱟᱹᱰᱤᱜᱟᱱ ᱮᱸᱴᱠᱮᱴᱚᱬᱮ ᱨᱮ ᱢᱮᱱᱟᱜᱼᱟ ᱡᱟᱦᱟᱸ ᱫᱚ ᱟᱵᱚ ᱤᱥᱠᱩᱞ ᱠᱚᱞᱮᱡᱽ ᱟᱨ ᱡᱟᱦᱟᱸ ᱚᱯᱷᱤᱥ ᱠᱚᱨᱮ ᱦᱚᱸ ᱥᱟᱶᱛᱟᱞᱤ ᱯᱟᱹᱨᱥᱤᱛᱮ ᱨᱚᱲ ᱠᱟᱛᱮᱫ ᱡᱟᱦᱟᱱᱟᱜ ᱥᱩᱨᱟᱦᱟ ᱥᱮ ᱵᱷᱟᱹᱜᱤ ᱵᱟᱵᱚ ᱧᱟᱢᱮᱫᱟ ᱡᱟᱦᱟᱸ ᱫᱚ ᱛᱮᱦᱤᱧ ᱟᱵᱚ ᱤᱥᱠᱩᱞ ᱨᱮ ᱪᱟᱞᱟᱣ ᱠᱟᱛᱮᱫ ᱡᱟᱦᱟᱸᱭ ᱢᱟᱪᱮᱫ ᱡᱚᱫᱤ ᱟᱢᱮᱢ ᱢᱮᱛᱟᱭᱟ ᱢᱟᱥᱴᱟᱨ ᱡᱚᱫᱤᱢ ᱢᱮᱛᱟᱭᱟ ᱥᱟᱱᱛᱟᱞᱤᱛᱮ ᱛᱟᱦᱚᱞᱮ ᱵᱟᱭ ᱵᱩᱡᱷᱟᱹᱣ ᱛᱟᱢᱟ ᱟᱵᱚ ᱵᱟᱫᱽᱫᱷᱚ ᱠᱟᱛᱮᱫ ᱵᱟᱝᱞᱟ ᱨᱚᱲ ᱦᱩᱭᱩᱜ ᱠᱟᱱ ᱛᱟᱵᱳᱱᱟ ᱟᱨ ᱡᱟᱦᱟᱸ ᱚᱯᱷᱤᱥ ᱠᱚᱨᱮ ᱦᱚᱸ ᱪᱟᱞᱟᱣ ᱠᱟᱛᱮᱫ ᱡᱚᱫᱤ ᱥᱟᱱᱛᱟᱞᱤᱛᱮᱢ ᱢᱮᱛᱟᱭᱟ ᱛᱟᱦᱚᱞᱮ ᱵᱟᱭ ᱵᱩᱡᱷᱟᱹᱣ ᱛᱟᱢᱟ ᱵᱟᱝᱞᱟ ᱥᱮ ᱦᱤᱱᱫᱤ ᱛᱮ ᱟᱢ ᱨᱚᱲ ᱦᱩᱭᱩᱜ ᱛᱟᱢᱟ ᱟᱨ ᱟᱵᱚᱣᱟᱜ ᱥᱟᱱᱛᱟᱞᱤ ᱯᱟᱹᱨᱥᱤ ᱮᱭᱤᱴ ᱥᱤᱰᱩᱞ ᱟᱠᱟᱱ ᱨᱮᱦᱚᱸ ᱟᱵᱚ ᱱᱚᱣᱟ ᱨᱮᱭᱟᱜ ᱥᱩᱨᱟᱦᱟ ᱵᱟᱵᱚ ᱧᱟᱢ ᱟᱠᱟᱫᱟ ᱟᱨ ᱱᱚᱣᱟ ᱨᱮᱭᱟᱜ ᱥᱩᱨᱟᱦᱟ ᱵᱟᱝ ᱧᱟᱢ ᱠᱷᱟᱹᱛᱤᱨ ᱛᱮ ᱟᱵᱚ ᱟᱹᱰᱤᱜᱟᱱ ᱠᱷᱟᱨᱟᱯ ᱚᱵᱚᱥᱛᱷᱟ ᱨᱮ ᱢᱮᱱᱟᱜ ᱵᱚᱱᱟ ᱟᱵᱚ ᱮᱴᱟᱜ ᱦᱚᱲᱟᱜ ᱵᱷᱟᱥᱟᱛᱮ ᱡᱟᱦᱟᱸ ᱞᱮᱠᱟᱛᱮᱜᱮ ᱨᱚᱲ ᱛᱮᱜᱮ ᱦᱩᱭᱩᱜ ᱟᱵᱚ ᱦᱩᱭᱟᱱ ᱦᱩᱭᱩᱜ ᱠᱟᱱ ᱛᱟᱵᱳᱱᱟ